ᱤᱧ ᱫᱚ ᱳᱣᱟᱨᱠᱥᱚᱯ ᱨᱮᱧ ᱥᱮᱞᱮᱫ ᱟᱠᱟᱱ ᱜᱮᱭᱟ ᱟᱨᱮᱧ ᱪᱮᱪᱮᱫ ᱠᱟᱫᱟ ᱡᱮ ᱢᱤᱢᱤᱫ ᱟᱪᱟᱨ ᱵᱟᱵᱚᱛ ᱛᱮ ᱟᱪᱟᱨ ᱛᱤᱱᱟᱹᱜ ᱫᱤᱱ ᱵᱚᱱ ᱫᱚᱦᱚ ᱞᱮᱠᱷᱟᱡ ᱪᱮᱜ ᱞᱮᱠᱟᱛᱮ ᱵᱟᱝ ᱵᱟᱲᱤᱡᱚᱜᱼᱟ ᱪᱮᱜ ᱞᱮᱠᱟᱛᱮ ᱵᱟᱝ ᱥᱚᱣᱟ ᱚᱝᱠᱟ ᱞᱮᱠᱟᱛᱮ ᱟᱭᱢᱟ ᱨᱚᱠᱚᱢ ᱵᱷᱮᱫᱽ ᱠᱚ ᱞᱟᱹᱭᱟ ᱟᱫᱤᱧ ᱛᱟᱦᱮᱸᱱ ᱜᱮᱭᱟ ᱟᱨᱮᱧ ᱪᱮᱫ ᱠᱟᱫ ᱜᱮᱭᱟ ᱢᱮᱱᱠᱷᱟᱱ ᱟᱜᱮ ᱩᱞ ᱟᱪᱟᱨ ᱨᱮᱭᱟᱜ ᱵᱟᱵᱚᱛᱮᱧ ᱵᱟᱲᱟᱭ ᱪᱚᱭᱮᱫ ᱵᱚᱱᱟ ᱡᱮ ᱩᱞ ᱫᱚ ᱞᱟᱦᱟᱨᱮ ᱟᱜᱩ ᱠᱟᱛᱮᱜ ᱟᱨᱩᱵ ᱥᱟᱯᱟ ᱦᱟᱣᱮᱫ ᱠᱟᱛᱮᱫ ᱜᱮᱫ ᱠᱟᱛᱮᱫ ᱫᱚᱦᱚ ᱦᱩᱭᱩᱜᱼᱟ ᱤᱱᱟᱹ ᱠᱟᱛᱮᱜ ᱪᱤᱱᱤ ᱨᱮ ᱢᱟᱠᱷᱟᱣ ᱠᱟᱛᱮᱜ ᱯᱚᱱᱨᱚ ᱢᱤᱱᱤᱴ ᱜᱟᱱ ᱫᱚᱦᱚ ᱦᱩᱭᱩᱜᱼᱟ ᱤᱱᱟᱹ ᱠᱟᱛᱮᱜ ᱟᱵᱚᱣᱟᱜ ᱢᱤᱜ ᱜᱷᱟᱲᱤᱡ ᱵᱷᱤᱡᱟᱹᱜᱼᱟ ᱵᱩᱞᱩᱝ ᱟᱨ ᱪᱤᱱᱤ ᱤᱱᱟᱹ ᱠᱟᱛᱮᱜ ᱟᱫᱚᱥᱟᱯᱟ ᱠᱚᱲᱟᱭ ᱪᱚᱸᱫᱟ ᱠᱟᱛᱮᱜ ᱚᱱᱟ ᱥᱩᱱᱩᱢ ᱞᱚᱞᱚ ᱠᱟᱛᱮᱜ ᱚᱱᱟ ᱩᱞ ᱡᱟᱦᱟᱸᱴᱟᱜ ᱤᱧ ᱛᱟᱥᱮ ᱦᱟᱣᱮᱜ ᱠᱟᱜ ᱚᱱᱟ ᱠᱷᱟᱫᱽᱞᱮ ᱠᱟᱛᱮᱜ ᱢᱤᱫ ᱢᱤᱥᱟᱞ ᱠᱤᱫᱟᱹᱧ ᱡᱚᱛᱚ ᱟᱨ ᱤᱱᱟᱹ ᱠᱟᱛᱮᱜ ᱟᱫᱚ ᱟᱰᱤ ᱢᱚᱸᱡᱽ ᱛᱮᱜᱮ ᱦᱩᱭᱱᱟ ᱚᱱᱟ ᱚᱱᱟ ᱫᱚ ᱵᱟᱝ ᱵᱟᱲᱤᱡᱚᱜᱼᱟ ᱟᱨ ᱱᱚᱝᱠᱟᱛᱮ ᱟᱨᱚ ᱚᱠᱟ ᱠᱚ ᱵᱟᱹᱧ ᱵᱟᱰᱟᱭᱟ ᱚᱱᱟ ᱠᱚ ᱪᱮᱫ ᱤᱧ ᱢᱮᱱᱮᱜ ᱠᱟᱱ ᱜᱮᱭᱟ ᱢᱮᱱᱠᱷᱟᱱ ᱥᱮᱫᱟᱭ ᱵᱩᱰᱤ ᱜᱚ ᱦᱟᱲᱟᱢ ᱵᱟ ᱯᱤᱴᱷᱟᱹ ᱟᱭᱢᱟ ᱨᱚᱠᱚᱢ ᱠᱚ ᱵᱮᱱᱟᱣ ᱠᱟᱜᱼᱟ ᱚᱱᱟ ᱠᱚᱫᱚ ᱵᱟᱹᱧ ᱵᱟᱰᱟᱭᱟ ᱢᱮᱱᱠᱷᱟᱱ ᱚᱱᱟ ᱠᱚ ᱵᱟᱰᱟᱭ ᱤᱪᱪᱷᱟ ᱢᱮᱱᱟᱜ ᱛᱤᱧᱟ ᱱᱤᱛ ᱦᱚᱸ